ᱜᱤᱫᱽᱨᱟᱹ ᱠᱟᱹᱢᱤ ᱟᱹᱪᱩ ᱫᱚ ᱨᱮᱸᱜᱮᱡ ᱱᱟᱪᱟᱨ ᱦᱚᱲ ᱠᱚ ᱡᱟᱦᱟᱸᱭ ᱠᱚᱣᱟᱜ ᱴᱟᱠᱟ ᱯᱚᱭᱥᱟ ᱛᱮ ᱚᱵᱷᱟᱵᱽ ᱢᱮᱱᱟᱜ ᱠᱚᱣᱟ ᱩᱱᱠᱩ ᱜᱮ ᱟᱠᱚᱨᱮᱱ ᱜᱤᱫᱽᱨᱟᱹ ᱠᱟᱹᱢᱤ ᱠᱚ ᱵᱷᱮᱡᱟᱭᱮᱫᱟ ᱜᱤᱫᱽᱨᱟᱹ ᱠᱟᱹᱢᱤ ᱟᱹᱪᱩ ᱟᱨ ᱥᱟᱥᱮᱛ ᱤᱫᱤᱛᱮ ᱟᱵᱚ ᱫᱤᱥᱚᱢ ᱨᱮᱱᱟᱜ ᱠᱟᱣᱰᱤᱭᱟᱹᱨᱤ ᱵᱮᱵᱚᱥᱛᱷᱟ ᱦᱚᱸ ᱟᱹᱰᱤ ᱟᱱᱟᱴ ᱨᱮ ᱢᱮᱱᱟᱜᱼᱟ ᱱᱚᱣᱟ ᱛᱮ ᱜᱤᱫᱽᱨᱟᱹ ᱠᱚ ᱪᱮᱛᱟᱱ ᱥᱮ ᱦᱩᱰᱤᱧ ᱢᱟᱨᱟᱝ ᱵᱟᱹᱲᱤᱡ ᱚᱨᱥᱚᱝ ᱯᱟᱲᱟᱜ ᱠᱟᱱᱟ ᱡᱟᱦᱟᱸ ᱞᱮᱠᱟ ᱥᱮᱪᱮᱫ ᱵᱟᱠᱚ ᱧᱟᱢ ᱫᱟᱲᱮᱭᱟᱜ ᱠᱟᱱᱟ ᱩᱱᱠᱩᱣᱟᱜ ᱦᱚᱲᱢᱚ ᱟᱨ ᱢᱚᱱᱮᱨᱮ ᱩᱭᱦᱟᱹᱨ ᱦᱚᱸ ᱱᱟᱯᱟᱭ ᱛᱮ ᱵᱟᱭ ᱵᱮᱱᱟᱣ ᱫᱟᱲᱮᱭᱟᱜ ᱠᱟᱱᱟ ᱚᱱᱟ ᱥᱟᱶᱛᱮ ᱜᱤᱫᱽᱨᱟᱹ ᱠᱚ ᱠᱟᱹᱢᱤ ᱫᱤᱥᱚᱢ ᱧᱩᱛᱩᱢ ᱛᱮᱠᱚ ᱵᱟᱦᱨᱮ ᱫᱤᱥᱚᱢ ᱛᱮᱠᱚ ᱤᱫᱤᱭᱮᱫ ᱠᱚᱣᱟ ᱟᱨ ᱚᱸᱰᱮ ᱠᱚ ᱟᱹᱠᱷᱨᱤᱧᱮᱫ ᱠᱚᱣᱟ ᱱᱚᱣᱟ ᱦᱚᱸ ᱟᱹᱰᱤ ᱵᱟᱹᱲᱤᱡ ᱡᱤᱱᱤᱥ ᱠᱟᱱᱟ ᱡᱟᱦᱟᱸ ᱨᱮ ᱞᱮᱛᱟᱲ ᱜᱤᱫᱽᱨᱟᱹ ᱠᱚᱣᱟᱜ ᱥᱟᱥᱮᱫ ᱦᱩᱭᱩᱜ ᱠᱟᱱᱟ ᱚᱱᱟᱛᱮ ᱱᱚᱣᱟ ᱦᱟᱹᱯᱤᱫ ᱞᱟᱹᱜᱤᱫ ᱛᱮ ᱡᱷᱚᱛᱚ ᱠᱷᱚᱱ ᱢᱟᱲᱟᱝ ᱫᱚ ᱨᱮᱸᱜᱮᱡ ᱱᱟᱪᱟᱨ ᱪᱟᱵᱟ ᱦᱩᱭᱩᱜᱼᱟ ᱩᱱᱠᱩ ᱨᱮᱱ ᱟᱯᱟᱛ ᱠᱚ ᱨᱳᱡᱽᱜᱟᱨ ᱮᱢ ᱦᱩᱭᱩᱜᱼᱟ ᱡᱟᱦᱟᱸᱛᱮ ᱩᱱᱠᱩ ᱟᱠᱚ ᱨᱮᱱ ᱜᱤᱫᱽᱨᱟᱹ ᱠᱟᱹᱢᱤ ᱠᱚ ᱵᱟᱠᱚ ᱵᱷᱮᱡᱟ ᱠᱚᱣᱟ ᱫᱚᱥᱟᱨ ᱫᱚ ᱥᱮᱪᱮᱫ ᱵᱟᱵᱚᱛ ᱛᱮ ᱯᱟᱥᱱᱟᱣ ᱞᱟᱹᱠᱛᱤ ᱠᱟᱱᱟ ᱪᱮᱫᱟᱜ ᱥᱮ ᱵᱟᱝ ᱥᱮᱪᱮᱫ ᱟᱠᱟᱱ ᱦᱚᱲ ᱜᱮ ᱜᱤᱫᱽᱨᱟᱹ ᱠᱟᱹᱢᱤ ᱟᱹᱪᱩ ᱨᱮ ᱵᱟᱝ ᱠᱚ ᱵᱩᱡᱷᱟᱹᱣ ᱫᱟᱲᱮᱭᱟᱜᱼᱟ ᱥᱮᱪᱮᱫ ᱨᱮᱱᱟᱜ ᱢᱚᱦᱚᱛ ᱞᱟᱹᱭ ᱯᱟᱥᱱᱟᱣ ᱟᱠᱚᱣᱟ ᱛᱚᱵᱮ ᱱᱟᱝᱜᱮ ᱜᱤᱫᱽᱨᱟᱹ ᱩᱱᱠᱩ ᱠᱟᱹᱢᱤ ᱵᱟᱠᱚ ᱵᱷᱮᱡᱟ ᱠᱚᱣᱟ ᱟᱨ ᱱᱚᱣᱟ ᱤᱫᱤ ᱠᱟᱛᱮᱜ ᱦᱚᱸ ᱩᱱᱠᱩ ᱨᱮᱸᱜᱮᱡ ᱦᱚᱲ ᱠᱚ ᱮᱵᱷᱮᱱ ᱪᱮᱴᱠᱟᱨᱚᱜᱼᱟ